ᱟᱞᱮ ᱫᱤᱥᱚᱢ ᱵᱟᱵᱚᱱ ᱦᱟᱴᱟᱜ ᱫᱤᱥᱚᱢ ᱫᱚ ᱦᱮᱬᱮᱢᱟᱜ ᱡᱤᱱᱤᱥ ᱫᱚ ᱡᱟᱦᱟᱸ ᱯᱟᱨᱟᱵᱽ ᱯᱩᱱᱟᱹᱭ ᱠᱚᱨᱮ ᱜᱩᱲ ᱯᱤᱴᱷᱟᱹᱞᱮ ᱵᱮᱱᱟᱣᱟ ᱟᱨ ᱦᱮᱬᱮᱢ

ᱞᱮ ᱵᱮᱱᱟᱣᱟ ᱚᱱᱟ ᱟᱹᱨᱤ ᱥᱮ ᱠᱟᱠᱨᱟ ᱠᱚ ᱢᱮᱱᱟ

ᱚᱱᱟ ᱵᱳᱢᱵᱮ ᱞᱟᱹᱰᱩ ᱦᱚᱸ ᱱᱚᱛᱮ ᱫᱚᱢᱮ ᱞᱮᱠᱟᱱ ᱞᱟᱹᱰᱩ ᱠᱚ ᱵᱮᱱᱟᱣᱮᱜᱼᱟ ᱦᱮᱬᱮᱢᱟᱜ ᱟᱨ ᱜᱟᱹᱴᱷᱤᱭᱟ ᱠᱚ ᱢᱮᱱᱟᱜᱼᱟ ᱟᱨ ᱚᱱᱟ ᱨᱳᱥᱜᱩᱞᱞᱟ ᱠᱚ ᱢᱮᱱᱟᱜᱼᱟ ᱟᱨ ᱦᱚᱸ ᱚᱱᱠᱟᱜᱮ ᱦᱮᱬᱮᱢᱟᱜ ᱡᱤᱱᱤᱥ ᱫᱚ ᱡᱷᱤᱞᱯᱤ ᱞᱟᱹᱰᱩ ᱠᱚ ᱢᱮᱱᱟᱜᱼᱟ ᱚᱱᱮ ᱚᱱᱠᱟᱱ ᱞᱟᱹᱰᱩ ᱠᱚ ᱱᱚᱛᱮ ᱱᱚᱣᱟ ᱵᱟᱵᱚᱱ ᱦᱟᱴᱟᱜ ᱫᱤᱥᱚᱢ ᱨᱮᱫᱚ ᱵᱮᱱᱟᱣ ᱵᱮᱱᱟᱣ ᱟᱞᱮ ᱛᱤᱞᱢᱤᱧ ᱠᱚᱨᱮᱱᱟᱜ ᱦᱮᱬᱮᱢ ᱞᱟᱹᱰᱩ ᱪᱤᱱᱤ ᱠᱚ ᱢᱮᱥᱟ ᱠᱟᱛᱮᱫ ᱚᱱᱠᱟᱱᱟᱜ ᱞᱟᱹᱰᱩᱞᱮ ᱵᱮᱱᱟᱣᱟ